ᱵᱚᱭᱮᱥ ᱠᱚᱣᱟᱜ ᱠᱷᱮᱞ ᱢᱮᱱᱛᱮ ᱫᱚ ᱡᱮᱞᱟᱛᱮ ᱜᱚᱞᱥ ᱢᱮᱱᱟᱜᱼᱟ ᱛᱤᱨᱚᱱᱫᱟᱡᱽ ᱢᱮᱱᱟᱜᱼᱟ ᱚᱱᱟ ᱛᱟᱭᱚᱢ ᱵᱚᱫᱩᱠ ᱵᱟᱡᱽ ᱱᱩᱠᱩ ᱠᱷᱮᱞ ᱜᱮ ᱵᱚᱭᱮᱥᱠᱚ ᱦᱚᱲᱟᱜ ᱠᱷᱮᱞᱳᱜ ᱵᱤᱥᱮᱥ ᱠᱟᱭᱛᱮ ᱫᱚ ᱚᱱᱟ ᱠᱚ ᱜᱮᱧ ᱵᱟᱲᱟᱭᱟ